ᱱᱟᱦᱟᱜ ᱱᱮᱛᱟᱨ ᱫᱚ ᱤᱱᱴᱟᱨᱱᱮᱴ ᱡᱩᱜᱽ ᱡᱩᱜᱽ ᱠᱟᱱᱟ ᱡᱟᱦᱟᱸ ᱟᱞᱮ ᱚᱲᱟᱜ ᱨᱮ ᱟᱹᱰᱤᱜᱟᱱ ᱠᱚᱬ ᱢᱮᱱᱟᱜ ᱟᱠᱟᱫᱟ ᱚᱱᱟ ᱢᱚᱫᱫᱷᱮ ᱨᱮ ᱤᱧᱟᱹᱜ ᱦᱚᱸ ᱯᱷᱳᱱ ᱢᱮᱱᱟᱜᱼᱟ ᱡᱟᱦᱟᱸ ᱫᱚ ᱚᱱᱟ ᱦᱤᱥᱟᱹᱵ ᱛᱮ ᱯᱷᱟᱭᱫᱟ ᱦᱚᱸ ᱢᱮᱱᱟᱜᱼᱟ ᱟᱨ ᱢᱤᱫ ᱦᱤᱥᱟᱹᱵ ᱛᱮ ᱦᱟᱹᱱᱤ ᱠᱟᱱᱟ ᱟᱫᱚ ᱦᱟᱹᱱᱤ ᱠᱟᱨᱚᱠᱟᱜ ᱵᱟᱝ ᱠᱷᱟᱹᱛᱤᱨ ᱛᱮ ᱵᱚᱱ ᱠᱟᱛᱷᱟᱭᱮᱜᱼᱟ ᱯᱷᱟᱭᱫᱟ ᱫᱚ ᱱᱚᱣᱟ ᱦᱩᱭᱩᱜ ᱠᱟᱱᱟ ᱠᱤ ᱟᱢ ᱚᱲᱟᱜ ᱨᱮ ᱫᱩᱲᱩᱵ ᱫᱩᱲᱩᱵ ᱟᱢᱟᱜ ᱥᱚᱝᱥᱟᱨ ᱨᱮ ᱪᱮᱫ ᱦᱩᱭᱩᱜ ᱠᱟᱱᱟ ᱪᱮᱫ ᱵᱟᱝ ᱟᱢ ᱥᱟᱱᱟᱢ ᱮᱢ ᱵᱟᱰᱟᱭ ᱫᱟᱲᱮᱭᱟᱜᱼᱟ ᱟᱨ ᱥᱟᱱᱟᱢᱮᱢ ᱵᱟᱰᱟᱭ ᱫᱟᱲᱮᱭᱟᱜᱼᱟ ᱡᱟᱦᱟᱸ ᱞᱮᱠ ᱟᱨ ᱦᱚᱞᱟ ᱢᱟᱦᱫᱮᱨ ᱱᱚᱰᱮ ᱟᱞᱮ ᱴᱷᱮᱱ ᱮᱠᱥᱤᱰᱮᱱᱴ ᱦᱩᱭ ᱮᱱᱟ ᱪᱮᱫ ᱞᱮᱠᱟᱛᱮ ᱦᱩᱭ ᱮᱱᱟ ᱚᱱᱟ ᱟᱞᱮ ᱚᱲᱟᱜ ᱫᱩᱲᱩᱵ ᱫᱩᱲᱩᱵ ᱢᱳᱵᱟᱭᱤᱞ ᱨᱮᱞᱮ ᱧᱮᱞ ᱠᱮᱫᱼᱟ ᱟᱨ ᱛᱤᱥᱮ ᱫᱟᱜᱮᱫᱼᱟ ᱛᱮᱦᱤᱧ ᱛᱤᱱᱟᱹᱜ ᱯᱟᱨᱥᱮᱱᱴ ᱰᱤᱜᱨᱤ ᱥᱮᱞᱥᱤᱭᱟᱥ ᱮ ᱥᱤᱛᱩᱝ ᱮᱫ ᱟᱭ ᱛᱤᱱᱟᱹᱜ ᱪᱮᱫ ᱚᱱᱟ ᱠᱚ ᱥᱟᱱᱟᱢ ᱴᱷᱤᱠᱟᱹ ᱫᱟᱲᱮᱭᱟᱜ ᱠᱟᱱ ᱛᱟᱵᱳᱱᱟ ᱟᱨᱮᱢ ᱡᱟᱦᱟᱸ ᱞᱮᱠᱟ ᱵᱤᱡᱽᱞᱤ ᱵᱤᱞ ᱟᱨ ᱡᱟᱦᱟᱱᱟᱜ ᱵᱤᱞ ᱠᱚ ᱯᱷᱤᱨ ᱯᱷᱳᱱ ᱛᱮ ᱯᱩᱭᱥᱟᱹ ᱴᱨᱟᱱᱥᱯᱷᱟᱨ ᱟᱢ ᱩᱱᱤ ᱴᱷᱮᱱ ᱪᱟᱞᱟᱜ ᱦᱚᱸ ᱵᱟᱭ ᱦᱩᱭᱩᱜ ᱛᱟᱢᱟ ᱟᱢ ᱯᱷᱳᱱ ᱛᱮᱜᱮ ᱯᱚᱭᱥᱟᱢ ᱯᱮᱢᱮᱱᱴ ᱫᱟᱲᱮᱭᱟᱭᱟ ᱩᱱᱤᱜᱮ ᱚᱲᱟᱜ ᱨᱮ ᱫᱩᱲᱩᱵ ᱫᱩᱲᱩᱵ ᱥᱟᱱᱟᱢᱟᱜ ᱥᱚᱯᱤᱝ ᱦᱚᱸ ᱱᱮᱛᱟᱨ ᱜᱟᱱᱚᱜ ᱠᱟᱱᱟ ᱯᱷᱳᱱ ᱯᱮ ᱜᱩᱜᱳᱞ ᱯᱮ ᱰᱷᱮᱨ ᱤᱭᱟᱹ ᱠᱟᱱᱟ ᱡᱮ ᱡᱟᱢᱟᱱᱟ ᱠᱟᱱᱟ ᱥᱟᱱᱟᱢ ᱠᱚ ᱟᱢ ᱚᱲᱟᱜ ᱨᱮ ᱫᱩᱲᱩᱵ ᱫᱩᱲᱩᱵ ᱛᱮᱢ ᱠᱚᱨᱟᱣ ᱫᱟᱲᱮᱭᱟᱜᱼᱟ ᱟᱨ ᱡᱟᱦᱟᱸ ᱞᱮᱠᱟ ᱵᱤᱡᱽᱞᱤ ᱵᱤᱞ ᱚᱲᱟᱜ ᱠᱷᱚᱱ ᱜᱮᱢ ᱮᱢ ᱫᱟᱲᱮᱭᱟᱜᱼᱟ ᱱᱚᱰᱮ ᱠᱷᱚᱱ ᱤᱧ ᱦᱟᱸᱰᱮ ᱪᱟᱞᱟᱜ ᱥᱟᱹᱱᱟᱹᱧ ᱠᱟᱱᱟ ᱮᱱᱠᱷᱟᱱ ᱚᱸᱰᱮ ᱟᱢ ᱪᱟᱞᱟᱣ ᱠᱟᱛᱮᱫ ᱚᱸᱰᱮ ᱵᱟᱭ ᱞᱟᱹᱭ ᱟᱢᱟ ᱟᱢ ᱴᱤᱠᱤᱴ ᱮᱢ ᱠᱚᱨᱟᱣ ᱫᱟᱲᱭᱟᱜᱼᱟ ᱚᱲᱟᱜ ᱠᱷᱚᱱᱜᱮ ᱠᱟᱴᱟᱣ ᱫᱟᱲᱮᱭᱟᱜᱼᱟ ᱠᱤ ᱤᱧ ᱱᱚᱰᱮ ᱠᱷᱚᱱ ᱚᱸᱰᱮ ᱪᱟᱞᱟᱜ ᱥᱟᱱᱟᱧ ᱠᱟᱱᱟ ᱚᱱᱟ ᱨᱮᱭᱟᱜ ᱴᱤᱠᱤᱴ ᱦᱩᱭ ᱮᱱᱟ ᱟᱨ ᱪᱮᱫ ᱦᱩᱭᱩᱜ ᱠᱟᱱᱟ ᱚᱱᱟ ᱢᱟᱵᱚᱱ ᱵᱟᱰᱟᱭ ᱠᱮᱫ ᱜᱮᱭᱟ ᱡᱚᱛᱚᱢ ᱴᱷᱤᱠᱟᱹ ᱫᱟᱲᱮᱭᱟᱜᱼᱟ ᱠᱟᱱᱟ ᱢᱠᱟᱱᱟ ᱱᱚᱰᱮ ᱢᱟᱱᱮ ᱟᱹᱰᱤᱜᱟᱱ ᱥᱩᱵᱤᱫᱷᱟ ᱢᱮᱱᱟᱜᱼᱟ ᱚᱱᱟ ᱢᱚᱫᱫᱷᱮ ᱨᱮ ᱦᱟᱹᱱᱤᱠᱟᱨᱚᱠ ᱦᱚᱸ ᱢᱮᱱᱟᱜ ᱜᱮᱭᱟ ᱢᱮᱱᱟᱜ ᱟᱠᱟᱫ ᱜᱮᱭᱟ ᱟᱫᱚ ᱡᱟᱦᱟᱸᱭ ᱡᱟᱦᱟᱸ ᱞᱮᱠᱟ ᱚᱱᱟᱫᱚ ᱱᱤᱡᱮ ᱩᱯᱚᱨ ᱨᱮ ᱰᱤᱯᱮᱱᱰ ᱮᱫ ᱟᱭ